ᱦᱮᱸ ᱚᱲᱟᱜ ᱫᱩᱣᱟᱹᱨ ᱥᱟᱯᱷᱟ ᱥᱟᱹᱯᱷᱤ ᱚᱲᱟᱜ ᱫᱩᱣᱟᱹᱨ ᱥᱟᱯᱷᱟ ᱥᱟᱹᱯᱷᱤ ᱫᱚ ᱥᱮᱛᱟᱜ ᱵᱮᱨᱮᱫ ᱠᱟᱛᱮ ᱜᱚᱜᱚ ᱛᱟᱠᱚ ᱩᱱᱠᱩ ᱡᱟᱦᱟᱸᱭ ᱟᱵᱚ ᱰᱟᱝᱨᱤ ᱠᱚᱵᱚᱱ ᱪᱟᱥ ᱠᱟᱠᱚᱣᱟ ᱩᱱᱠᱩᱣᱟᱜ ᱜᱩᱨᱤᱡ ᱛᱮ ᱫᱟᱜ ᱟᱹᱜᱩ ᱠᱟᱛᱮ ᱯᱩᱡᱟ ᱫᱚᱭ ᱤᱭᱟᱹ ᱠᱮᱫᱟ ᱫᱩᱣᱟᱹᱨ ᱫᱩᱣᱟᱹᱨ ᱢᱟᱰᱳᱞᱤ ᱠᱮᱫᱟ ᱞᱟᱦᱟ ᱮᱫᱚ ᱛᱟᱞᱟ ᱨᱟᱪᱟᱨᱮ ᱮᱦᱚᱵᱟ ᱡᱟᱦᱟᱸᱭ ᱠᱚᱣᱟᱜ ᱛᱷᱟᱱ ᱠᱚ ᱛᱟᱦᱮᱱ ᱠᱷᱟᱡ ᱫᱚ ᱛᱷᱟᱱ ᱨᱮᱠᱚ ᱢᱩᱰᱳᱞᱤᱭᱟ ᱚᱲᱟᱜ ᱫᱩᱣᱟᱹᱨ ᱨᱮᱠᱚ ᱢᱩᱰᱚᱞᱤᱭᱟ ᱚᱱᱠᱟ ᱠᱟᱛᱮᱜ ᱠᱚ ᱵᱟᱫ ᱟᱨᱚᱭ ᱤᱭᱟᱹ ᱠᱮᱜ ᱜᱮ ᱡᱚᱵᱽᱨᱟ ᱞᱟᱛᱟᱨ ᱨᱮ ᱡᱚᱵᱽᱨᱟ ᱢᱚᱵᱽᱨᱟ ᱠᱚ ᱛᱟᱦᱮᱱ ᱠᱷᱟᱡ ᱫᱚ ᱚᱱᱟ ᱠᱚ ᱡᱚᱛᱚᱭ ᱡᱚᱜ ᱥᱟᱯᱷᱟ ᱠᱮᱫᱟ ᱯᱷᱤᱨ ᱜᱩᱨᱤᱡ ᱮ ᱞᱮᱣᱦᱟ ᱠᱮᱫᱟ ᱜᱩᱨᱤᱡ ᱞᱮᱣᱦᱟ ᱠᱟᱛᱮᱜ ᱟᱨᱮ ᱜᱩᱨᱤᱡ ᱠᱮᱫᱟ ᱡᱚᱱᱚᱜ ᱛᱮ ᱥᱮ ᱛᱤ ᱛᱮ ᱚᱱᱟ ᱜᱩᱨᱤᱡ ᱥᱟᱯᱷᱟ ᱠᱟᱛᱮ ᱦᱟᱣᱮᱫ ᱮᱱᱟ ᱦᱟᱣᱮᱫ ᱠᱟᱛᱮ ᱫᱚ ᱫᱩᱲᱩᱵ ᱵᱟᱲᱟᱭ ᱦᱚᱸ ᱢᱚᱡᱽᱜᱮ ᱵᱩᱡᱷᱟᱹᱜᱼᱟ ᱚᱱᱮ ᱡᱮ ᱡᱚᱵᱽᱨᱟ ᱛᱟᱜᱮᱸ ᱠᱟᱱᱟ ᱚᱱᱟᱠᱚ ᱚᱪᱚᱜ ᱮᱱᱟ ᱟᱫᱚ ᱵᱮᱸᱜᱮᱫ ᱵᱟᱲᱟᱭ ᱨᱮᱦᱚᱸ ᱥᱟᱯᱷᱟᱢ ᱵᱩᱡᱟ ᱤᱱᱟᱹ ᱵᱟᱫ ᱫᱚ ᱟᱫᱚ ᱪᱮᱫ ᱡᱟᱦᱟᱸ ᱴᱷᱮᱡ ᱜᱮ ᱫᱩᱲᱩᱵᱟ ᱢᱮᱱᱟ ᱚᱸᱰᱮ ᱜᱮᱢ ᱫᱩᱲᱩᱵ ᱫᱟᱲᱮᱭᱟᱜᱼᱟ ᱟᱨ ᱚᱱᱮ ᱡᱮ ᱜᱩᱨᱤᱡ ᱜᱩᱨᱤᱡᱚᱜ ᱡᱮ ᱦᱤᱨᱠᱷᱟᱹ ᱦᱤᱨᱠᱷᱟᱹ ᱡᱤᱱᱤᱥ ᱫᱚ ᱵᱟᱝ ᱠᱟᱱᱟ ᱡᱟᱦᱟᱸ ᱴᱷᱮᱡ ᱵᱚᱱ ᱵᱚᱸᱜᱟᱼᱵᱩᱨᱩᱜᱼᱟ ᱚᱸᱰᱮᱦᱚᱸ ᱵᱟᱝᱵᱚᱱ ᱜᱩᱨᱤᱡᱽ ᱞᱮᱠᱷᱟᱱ ᱦᱚᱸ ᱪᱤᱠᱟ ᱠᱟᱛᱮᱜ ᱵᱚᱱ ᱵᱚᱸᱜᱟᱜᱼᱟ ᱚᱱᱟᱛᱮ ᱜᱩᱨᱤᱡ ᱫᱚ ᱫᱚᱢᱮ ᱱᱟᱯᱟᱭ ᱡᱤᱱᱤᱥ ᱠᱟᱱ ᱜᱮᱭᱟ ᱟᱨ ᱢᱚᱡᱽᱜᱮ ᱜᱩᱨᱤᱡ ᱵᱟᱠᱷᱟᱡ ᱜᱮ ᱟᱵᱚᱣᱟᱜ ᱫᱚ ᱥᱩᱫᱽᱫᱷᱚ ᱫᱚ ᱵᱟᱹᱱᱩᱜ ᱛᱟᱵᱚᱱᱟ